ᱛᱷᱟᱹᱨᱤᱵᱟᱹᱴᱤ ᱟᱹᱨᱩᱵ ᱠᱟᱹᱢᱤ ᱨᱮᱭᱟᱜ ᱜᱟᱞᱚᱪ ᱠᱟᱛᱷᱟ ᱤᱫᱤ ᱠᱟᱛᱮᱫ ᱢᱮᱱ ᱞᱮᱠᱷᱟᱱ ᱡᱮ ᱛᱷᱟᱹᱨᱤᱵᱟᱹᱴᱤ ᱫᱚ ᱢᱤᱫᱴᱟᱱ ᱡᱚᱢ ᱧᱩ ᱨᱮᱱᱟᱜ ᱦᱤᱸᱥ ᱠᱟᱱᱟ ᱡᱚᱢ ᱧᱩ ᱨᱮᱱᱟᱜ ᱢᱤᱫ ᱡᱤᱱᱤᱥ ᱠᱟᱱᱟ ᱚᱱᱟᱨᱮ ᱟᱵᱚ ᱵᱚᱱ ᱡᱚᱢ ᱧᱩᱭᱟ ᱠᱟᱡᱮᱭ ᱛᱷᱟᱹᱨᱤ ᱵᱟᱹᱴᱤ ᱫᱚ ᱢᱤᱫᱴᱟᱱ ᱫᱩᱨᱤᱵ ᱠᱟᱱ ᱜᱮᱭᱟ ᱡᱮᱞᱮᱠᱟ ᱡᱚᱢ ᱡᱤᱱᱤᱥ ᱧᱮᱞ ᱩᱨᱩᱢ ᱠᱟᱛᱮ ᱵᱚᱱ ᱡᱚᱢᱟ ᱡᱷᱚᱛᱚᱣᱟᱜ ᱡᱤᱱᱤᱥ ᱠᱚᱫᱚ ᱵᱟᱝᱵᱚᱱ ᱡᱚᱢ ᱧᱩᱭᱟ ᱚᱱᱠᱟ ᱞᱮᱠᱟ ᱛᱷᱟᱹᱨᱤᱵᱟᱹᱴᱤ ᱠᱚᱦᱚᱸ ᱢᱤᱫᱴᱟᱱ ᱧᱮᱞ ᱪᱤᱭᱟᱹ ᱠᱟᱛᱮᱫ ᱚᱱᱟᱨᱮ ᱡᱚᱢ ᱧᱩ ᱡᱟᱹᱨᱩᱲ ᱠᱟᱱᱟ ᱡᱮᱞᱮᱠᱟ ᱛᱷᱟᱹᱨᱤᱵᱟᱹᱴᱤ ᱡᱚᱢ ᱢᱟᱲᱟᱝ ᱜᱤᱛᱤᱞ ᱯᱷᱟᱨᱪᱟ ᱫᱟᱭᱵᱷᱟᱨ ᱫᱚ ᱟᱵᱚᱣᱟᱜ ᱜᱮ ᱚᱱᱠᱟ ᱞᱮᱠᱟ ᱡᱚᱢ ᱧᱩ ᱛᱟᱭᱚᱢ ᱦᱚᱸ ᱜᱤᱛᱤᱞ ᱯᱷᱟᱨᱪᱟ ᱠᱟᱛᱮᱫ ᱫᱚᱦᱚ ᱠᱟᱜ ᱨᱮᱱᱟᱜ ᱫᱟᱭᱵᱷᱟᱨ ᱦᱚᱸ ᱠᱟᱱ ᱜᱮᱭᱟ ᱡᱮᱞᱮᱠᱟ ᱯᱷᱟᱨᱪᱟᱼᱯᱷᱟᱨᱪᱤ ᱵᱚᱱ ᱛᱟᱦᱮᱸᱱᱟ ᱡᱚᱢ ᱧᱩ ᱞᱟᱹᱜᱤᱫ ᱛᱷᱟᱹᱨᱤᱵᱟᱹᱴᱤ ᱠᱚᱦᱚᱸ ᱯᱷᱟᱨᱪᱟᱼᱯᱷᱟᱨᱪᱤ ᱫᱚᱦᱚ ᱞᱟᱹᱠᱛᱤ ᱠᱟᱱ ᱜᱮᱭᱟ ᱚᱱᱟ ᱡᱩᱫᱤ ᱯᱷᱟᱨᱪᱟᱼᱯᱷᱟᱨᱪᱤ ᱵᱟᱢ ᱫᱚᱦᱚᱭᱟ ᱛᱟᱦᱚᱞᱮ ᱚᱱᱟ ᱠᱷᱚᱱᱟᱜ ᱢᱤᱫᱴᱟᱱ ᱨᱳᱜᱽ ᱟᱡᱟᱨ ᱪᱷᱩᱲᱭᱟᱹᱜᱼᱟ ᱢᱤᱫᱴᱟᱱ ᱯᱷᱟᱨᱪᱟᱼᱯᱷᱟᱨᱪᱤ ᱵᱷᱟᱵᱽᱛᱮ ᱫᱚᱦᱚ ᱞᱮᱠᱷᱟᱱ ᱥᱮᱢ ᱵᱮᱵᱷᱟᱨ ᱞᱮᱠᱷᱟᱱ ᱛᱟᱦᱞᱮ ᱚᱱᱠᱟ ᱞᱮᱠᱟ ᱨᱳᱜᱽ ᱟᱡᱟᱨ ᱵᱟᱝ ᱯᱟᱥᱱᱟᱜᱼᱟ ᱛᱟᱦᱚᱞᱮ ᱡᱚᱢ ᱧᱩ ᱨᱮᱱᱟᱜ ᱛᱷᱟᱹᱨᱤᱵᱟᱹᱴᱤ ᱠᱚᱫᱚ ᱡᱮᱞᱮᱠᱟ ᱟᱹᱨᱩᱵ ᱯᱷᱟᱨᱪᱟᱼᱯᱷᱟᱨᱪᱤ ᱠᱟᱛᱮᱢ ᱫᱚᱦᱚᱭᱟ ᱚᱱᱠᱟ ᱞᱮᱠᱟ ᱦᱚᱲᱢᱚ ᱡᱤᱣᱤ ᱦᱚᱸ ᱱᱟᱯᱟᱭ ᱛᱟᱦᱮᱸᱱᱟ ᱵᱩᱜᱤ ᱛᱟᱦᱮᱸᱱᱟ ᱚᱱᱟᱛᱮ ᱜᱤᱛᱤᱞ ᱯᱷᱟᱨᱪᱟᱼᱯᱷᱟᱨᱪᱤᱭᱟᱜ ᱜᱮ ᱵᱳᱜᱮᱭᱟ ᱥᱩᱱᱩᱢᱟᱱ ᱥᱟᱱᱟᱢ ᱯᱷᱟᱨᱪᱟ ᱞᱟᱹᱜᱤᱫ ᱵᱮᱵᱷᱟᱨ ᱠᱟᱛᱷᱟ ᱢᱮᱱ ᱞᱮᱠᱷᱟᱱ ᱡᱮᱞᱮᱠᱟ ᱟᱵᱚᱣᱟᱜ ᱡᱚᱢ ᱧᱩ ᱞᱟᱹᱜᱤᱫ ᱥᱩᱱᱩᱢ ᱫᱚᱨᱠᱟᱨ ᱠᱟᱱᱟ ᱩᱛᱩ ᱞᱟᱹᱜᱤᱫ ᱥᱩᱱᱩᱢ ᱫᱚᱨᱠᱟᱨ ᱠᱟᱱᱟ ᱚᱱᱠᱟ ᱞᱮᱠᱟᱜᱮ ᱦᱚᱲᱢᱚ ᱪᱤᱠᱟᱹᱲ ᱫᱚᱦᱚ ᱞᱟᱹᱜᱤᱫ ᱛᱮ ᱚᱡᱚᱜ ᱞᱟᱹᱜᱤᱫ ᱥᱩᱱᱩᱢ ᱦᱚᱸ ᱞᱟᱹᱠᱛᱤ ᱠᱟᱱ ᱜᱮᱭᱟ ᱟᱫᱚ ᱡᱚᱢ ᱤᱫᱤ ᱠᱟᱛᱮᱫ ᱡᱩᱫᱤ ᱢᱮᱱᱚᱜᱚᱜᱼᱟ ᱞᱟᱹᱠᱛᱤ ᱞᱮᱠᱟᱱ ᱠᱷᱮᱛᱨᱮ ᱨᱮᱜᱮ ᱥᱩᱱᱩᱢ ᱮᱢ ᱫᱚ ᱵᱩᱜᱤᱭᱟ ᱵᱤᱱ ᱞᱟᱹᱠᱛᱤ ᱠᱷᱮᱛᱨᱮ ᱨᱮᱫᱚ ᱵᱟᱝ ᱡᱟᱦᱟᱱ ᱡᱤᱱᱤᱥ ᱩᱛᱩᱜᱼᱟ ᱡᱟᱦᱟᱸ ᱛᱤᱱᱟᱹᱜ ᱜᱟᱱᱜᱮ ᱞᱟᱹᱠᱛᱤᱜᱼᱟ ᱮᱢ ᱨᱮᱱᱟᱜ ᱥᱩᱱᱩᱢ ᱤᱱᱟᱹᱜ ᱜᱟᱱ ᱜᱮ ᱮᱢ ᱵᱩᱜᱤᱭᱟ ᱡᱮ ᱵᱟᱹᱲᱛᱤ ᱥᱩᱱᱩᱢ ᱮᱢ ᱞᱮᱠᱷᱟᱱ ᱜᱮ ᱡᱮ ᱫᱚᱢᱮ ᱥᱤᱵᱤᱞᱚᱜᱼᱟ ᱚᱱᱠᱟᱱᱟᱜ ᱫᱚ ᱵᱟᱝ ᱠᱟᱱᱟ ᱥᱩᱱᱩᱢ ᱢᱤᱫᱴᱟᱱ ᱞᱤᱢᱤᱴᱮᱰ ᱨᱮ ᱛᱟᱦᱮᱱ ᱠᱷᱟᱱ ᱛᱟᱦᱞᱮ ᱦᱚᱲᱢᱚ ᱠᱚᱦᱚᱸ ᱵᱟᱝ ᱵᱟᱹᱲᱤᱡᱚᱜᱼᱟ ᱡᱚᱢ ᱛᱟᱭᱚᱢ ᱦᱚᱸ ᱚᱱᱟᱛᱮ ᱡᱚᱢ ᱧᱩ ᱠᱚ ᱠᱷᱮᱛᱨᱮ ᱨᱮ ᱡᱮᱞᱮᱠᱟ ᱛᱷᱟᱹᱨᱤᱵᱟᱹᱴᱤ ᱟᱹᱨᱩᱵ ᱯᱷᱟᱨᱪᱟ ᱵᱷᱟᱜᱤᱭᱟ ᱚᱱᱠᱟᱜᱮ ᱥᱩᱱᱩᱢ ᱠᱚᱦᱚᱸ ᱥᱩᱱᱩᱢ ᱠᱚᱦᱚᱸ ᱴᱷᱤᱠ ᱴᱷᱟᱠ ᱥᱟᱺᱦᱤᱡ ᱵᱚᱱ ᱮᱢᱟ ᱡᱮ ᱟᱹᱰᱤ ᱵᱟᱹᱲᱛᱤ ᱥᱩᱱᱩᱢ ᱟᱛᱮᱫ ᱤᱧ ᱤᱥᱤᱱ ᱠᱮᱫᱟ ᱫᱚᱢᱮ ᱥᱤᱵᱤᱞᱮᱱᱟ ᱦᱮᱸ ᱛᱟᱦᱞᱮ ᱠᱷᱟᱱ ᱜᱮ ᱡᱮ ᱤᱧ ᱵᱷᱟᱹᱜᱤᱧ ᱛᱟᱦᱮᱸᱱᱟ ᱚᱱᱠᱟ ᱫᱚ ᱵᱟᱝ ᱡᱚᱛᱚᱴᱟ ᱥᱚᱢᱵᱷᱚᱵᱽ ᱚᱞᱯᱚ ᱥᱩᱱᱩᱢ ᱛᱮ ᱡᱚᱢ ᱧᱩ ᱜᱮ ᱵᱩᱜᱤᱭᱟ ᱛᱟᱛᱮ ᱚᱱᱟ ᱫᱚ ᱞᱟᱡ ᱵᱟᱝ ᱠᱷᱟᱨᱟᱯᱚᱜᱼᱟ ᱦᱚᱲᱢᱚ ᱵᱟᱝ ᱵᱟᱹᱲᱤᱡᱚᱜᱼᱟ ᱚᱱᱟ ᱧᱮᱞ ᱠᱟᱛᱮᱫ ᱵᱚᱱ ᱵᱮᱵᱷᱟᱨᱢᱟ